ᱡᱟᱦᱟᱸ ᱜᱮᱸᱫᱟᱜ ᱟᱹᱨᱩᱵ ᱞᱟᱹᱜᱤᱫ ᱫᱚ ᱯᱩᱠᱷᱨᱤ ᱵᱟᱝ ᱵᱟᱸᱫᱷ ᱨᱮᱵᱚᱱ ᱟᱹᱨᱩᱵ ᱠᱚᱣᱟ ᱠᱟᱨᱚᱱ ᱚᱱᱟ ᱨᱮᱫᱚ ᱠᱚᱢ ᱫᱟᱜ ᱜᱮ ᱠᱷᱚᱨᱚᱪᱚᱜᱼᱟ ᱫᱟᱜ ᱵᱟᱝ ᱠᱷᱚᱨᱚᱪᱚᱜᱼᱟ ᱟᱨ ᱪᱮᱫ ᱞᱮᱠᱟᱛᱮ ᱨᱚᱦᱚᱲ ᱦᱚᱪᱚ ᱫᱚᱨᱠᱟᱨ ᱚᱱᱟ ᱫᱚ ᱜᱟᱢᱪᱷᱟ ᱵᱟᱝ ᱡᱟᱦᱟᱱᱟᱜ ᱠᱤᱪᱨᱤᱡ ᱛᱮ ᱡᱚᱛ ᱞᱮᱠᱷᱟᱱ ᱜᱮ ᱨᱚᱦᱚᱲᱚᱜᱼᱟ ᱟᱨ ᱟᱭᱢᱟ ᱫᱟᱜ ᱵᱟᱵᱚᱱ ᱠᱷᱚᱨᱚᱪᱟ ᱱᱚᱝᱠᱟ ᱠᱟᱴᱟ ᱟᱹᱨᱩᱵ ᱵᱟ ᱛᱤ ᱟᱹᱨᱩᱵ ᱥᱮ ᱟᱵᱼᱦᱩᱛᱩᱢ ᱟᱵᱚ ᱫᱚ ᱯᱩᱠᱷᱨᱤ ᱨᱮᱜᱮ ᱵᱚᱱ ᱵᱟᱸᱫᱷ ᱨᱮᱜᱮ ᱵᱚᱱ ᱟᱹᱨᱩᱵᱚᱜᱼᱟ ᱚᱱᱟ ᱠᱷᱟᱱ ᱫᱚ ᱫᱟᱜ ᱫᱚ ᱵᱟᱝ ᱠᱷᱚᱨᱚᱪᱚᱜ ᱛᱟᱵᱚᱱᱟ ᱛᱷᱚᱲᱟ ᱛᱷᱚᱲᱟ ᱫᱟᱜ ᱛᱮᱜᱮ ᱟᱵᱚ ᱫᱚᱵᱚᱱ ᱟᱹᱨᱩᱵ ᱥᱟᱯᱷᱟᱜᱼᱟ ᱟᱨ ᱜᱤᱫᱟᱹᱨᱼᱯᱤᱫᱟᱹᱨ ᱠᱚᱦᱚᱸ ᱱᱚᱣᱟ ᱠᱚᱨᱮ ᱜᱮᱵᱚᱱ ᱟᱹᱨᱩᱵ ᱠᱚᱣᱟ ᱚᱱᱟ ᱞᱮᱠᱟ ᱛᱮᱜᱮᱧ ᱢᱮᱱᱟ ᱚᱱᱟ ᱠᱚᱨᱮ ᱫᱚ ᱟᱭᱢᱟ ᱰᱷᱮᱨ ᱫᱟᱜ ᱫᱚ ᱵᱟᱝ ᱠᱷᱚᱨᱚᱪᱚᱜᱼᱟ ᱛᱷᱚᱲᱟ ᱛᱷᱚᱲᱟ ᱫᱟᱜ ᱜᱮ ᱠᱷᱚᱨᱚᱪᱚᱜᱼᱟ ᱟᱨ ᱟᱵᱚ ᱫᱚ ᱡᱚᱛᱚᱦᱚᱲ ᱚᱱᱠᱟ ᱜᱮᱵᱚᱱ ᱠᱟᱹᱢᱤᱭᱟ ᱡᱟᱛᱮ ᱛᱷᱚᱲᱟ ᱫᱟᱜ ᱛᱮᱜᱮ ᱵᱚᱱ ᱟᱹᱨᱩᱵ ᱥᱟᱯᱷᱟᱜ ᱠᱟᱨᱚᱱ ᱟᱭᱢᱟ ᱡᱟᱭᱜᱟ ᱨᱮ ᱟᱭᱢᱟ ᱞᱮᱠᱟᱱ ᱦᱚᱲ ᱢᱮᱱᱟᱜ ᱠᱚᱣᱟ ᱫᱟᱜ ᱨᱮᱭᱟᱜ ᱢᱩᱞᱞᱚ ᱵᱟᱠᱚ ᱵᱟᱲᱟᱭᱟ ᱫᱟᱜ ᱫᱚ ᱟᱹᱰᱤ ᱢᱟᱱ ᱢᱩᱞᱞᱚ ᱡᱤᱱᱤᱥ ᱠᱟᱱᱟ